ᱡᱩᱣᱟᱹᱱ ᱯᱤᱲᱦᱤ ᱠᱚᱫᱚ ᱱᱤᱛ ᱫᱚ ᱧᱮᱞᱚᱜ ᱠᱟᱱᱟ ᱡᱮ ᱡᱟᱹᱥᱛᱤ ᱠᱟᱭ ᱛᱮᱜᱮ ᱞᱟᱠᱪᱟᱨ ᱟᱵᱚᱣᱟᱜ ᱡᱟᱦᱟᱸ ᱥᱟᱱᱛᱟᱲ ᱥᱟᱶᱛᱟ ᱨᱮᱱᱟᱜ ᱞᱟᱠᱪᱟᱨ ᱟᱹᱨᱤᱪᱟᱨᱤ ᱚᱱᱟ ᱚᱱᱟ ᱫᱚ ᱵᱟᱠᱚ ᱯᱟᱸᱡᱟᱭᱮᱫᱟ ᱪᱮᱫᱟᱜ ᱥᱮ ᱡᱩᱜᱽ ᱦᱚᱸ ᱵᱚᱫᱚᱞᱚᱜ ᱠᱟᱱᱟ ᱟᱨ ᱡᱩᱜᱽ ᱥᱟᱶᱼᱥᱟᱶᱛᱮ ᱟᱵᱚ ᱦᱚᱸᱵᱚᱱ ᱟᱵᱚᱣᱟᱜ ᱡᱟᱦᱟᱸ ᱡᱮᱱᱟᱨᱮᱥᱮᱱ ᱚᱱᱟ ᱦᱚᱸ ᱵᱚᱫᱚᱞᱚᱜ ᱠᱟᱱᱟ ᱵᱚᱫᱚᱞᱚᱜ ᱠᱟᱱᱟᱵᱚᱱ ᱟᱵᱚ ᱛᱮᱜᱮ ᱵᱚᱱ ᱵᱚᱫᱚᱞᱚᱜ ᱠᱟᱱᱟ ᱟᱫᱚ ᱵᱟᱠᱚ ᱯᱟᱸᱡᱟᱭᱮᱫᱟ ᱟᱵᱚ ᱟᱛᱳᱼᱟᱛᱳ ᱚᱲᱟᱜ ᱠᱚᱨᱮᱫ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱠᱚ ᱧᱮᱞ ᱜᱚᱴᱟ ᱦᱚᱸ ᱵᱟᱠᱚ ᱥᱮᱴᱮᱨᱚᱜ ᱠᱟᱱᱟ ᱚᱱᱟ ᱥᱮᱞᱮᱫ ᱚᱱᱟᱨᱮ ᱥᱮᱞᱮᱫᱚᱜ ᱦᱚᱸ ᱵᱟᱠᱚ ᱥᱮᱞᱮᱫᱚᱜ ᱠᱟᱱᱟ ᱠᱚᱲᱟ ᱠᱩᱲᱤ ᱡᱚᱛᱚ ᱦᱚᱲᱜᱮ ᱟᱨ ᱟᱛᱳ ᱴᱚᱞᱟᱨᱮ ᱯᱩᱡᱟᱹ ᱯᱟᱥᱟ ᱡᱟᱦᱟᱸ ᱛᱤᱱᱟᱹᱜ ᱵᱚᱸᱜᱟ ᱵᱩᱨᱩ ᱠᱚ ᱦᱳᱭᱳᱜ ᱠᱟᱱ ᱛᱟᱵᱳᱱᱟ ᱢᱟᱜ ᱢᱚᱬᱮ ᱵᱟᱦᱟ ᱥᱚᱦᱨᱟᱭ ᱚᱱᱟ ᱠᱚᱨᱮ ᱦᱚᱸ ᱵᱟᱠᱚ ᱥᱮᱴᱮᱨᱚᱜ ᱠᱟᱱᱟ ᱡᱟᱦᱮᱨ ᱛᱷᱟᱱ ᱠᱚᱨᱮ ᱦᱚᱸ ᱟᱨ ᱜᱚᱴ ᱴᱟᱺᱰᱤ ᱨᱮᱦᱚᱸ ᱪᱮᱫᱠᱟᱵᱚ ᱵᱚᱸᱜᱟᱭᱟ ᱪᱮᱫᱠᱟᱵᱚ ᱵᱟᱸᱠᱷᱮᱲᱟ ᱪᱮᱫᱠᱟᱵᱚ ᱠᱟᱹᱢᱤ ᱠᱟᱹᱢᱤ ᱦᱚᱨᱟ ᱪᱮᱫ ᱠᱚ ᱢᱮᱱᱟᱜ ᱛᱟᱵᱳᱱᱟ ᱟᱵᱚ ᱥᱚᱢᱟᱡᱽᱨᱮ ᱚᱱᱟ ᱠᱟᱹᱢᱤ ᱦᱚᱨᱟ ᱠᱟᱛᱮᱫ ᱦᱚᱨ ᱨᱮᱦᱚᱸ ᱵᱟᱠᱚ ᱥᱮᱴᱮᱨᱚᱜ ᱠᱟᱱ ᱛᱟᱵᱚᱱᱟ ᱚᱱᱟᱛᱮ ᱟᱹᱰᱤ ᱵᱟᱹᱲᱤᱡ ᱜᱮ ᱦᱩᱭᱩᱜᱼᱟ ᱯᱚᱨᱚᱵᱚᱨᱛᱤ ᱠᱟᱞᱨᱮ ᱪᱮᱫᱟᱜ ᱥᱮ ᱧᱮᱞᱚᱜᱼᱟ ᱦᱟᱸᱜ ᱯᱚᱨᱚᱵᱚᱨᱛᱤ ᱠᱟᱞᱨᱮ ᱟᱵᱚ ᱡᱮᱱᱟᱨᱮᱥᱮᱱ ᱜᱮ ᱡᱩᱫᱤ ᱱᱚᱣᱟ ᱠᱚ ᱵᱟᱵᱚ ᱥᱮᱞᱮᱫᱚᱜᱼᱟ ᱵᱟᱵᱚ ᱵᱟᱲᱟᱭᱟ ᱛᱟᱦᱞᱮ ᱟᱵᱚ ᱯᱚᱨᱮ ᱡᱮᱱᱟᱨᱮᱥᱚᱱ ᱚᱱᱟ ᱵᱟᱵᱚᱱ ᱞᱟᱹᱭ ᱫᱟᱲᱮᱭᱟᱠᱚᱣᱟ ᱥᱮ ᱟᱨ ᱚᱱᱟ ᱠᱚ ᱡᱚᱛᱚᱣᱟᱜ ᱪᱟᱞᱟᱜᱼᱟ ᱟᱥᱛᱮ ᱟᱥᱛᱮ ᱚᱱᱟ ᱦᱟᱸᱜ ᱱᱮᱛᱟᱨ ᱜᱮ ᱟᱹᱰᱤ ᱠᱤᱪᱷᱩ ᱜᱮ ᱟᱫᱚᱜ ᱠᱟᱱ ᱛᱟᱵᱚᱱᱟ ᱟᱵᱚ ᱚᱱᱟ ᱵᱟᱵᱚ ᱯᱟᱸᱡᱟᱭᱮᱫᱟ ᱠᱤᱪᱷᱩ ᱠᱤᱪᱷᱩ ᱢᱮᱱᱟᱜ ᱠᱚᱣᱟ ᱠᱩᱲᱤ ᱦᱚᱯᱚᱱ ᱠᱚᱲᱟ ᱦᱚᱯᱚᱱ ᱡᱮ ᱩᱱᱠᱩ ᱠᱚ ᱯᱟᱸᱡᱟᱭᱮᱫ ᱞᱟᱹᱜᱤᱫ ᱠᱤᱱ ᱠᱤᱱᱛᱩ ᱡᱟᱹᱥᱛᱤ ᱧᱮᱞᱚᱜ ᱠᱟᱱᱟ ᱵᱟᱠᱚ ᱱᱮᱛᱟᱨ ᱵᱟᱠᱚ ᱯᱟᱸᱡᱟᱭᱮᱫ ᱛᱟᱵᱚᱱᱟ ᱟᱫᱚ ᱚᱱᱟ ᱫᱚ ᱟᱹᱰᱤᱜᱮ ᱢᱟᱱᱮ ᱟᱹᱰᱤ ᱜᱮ ᱵᱟᱹᱲᱤᱡ ᱯᱨᱚᱵᱷᱟᱵᱽ ᱮ ᱮᱢᱟ ᱤᱧ ᱫᱩᱧ ᱢᱮᱱᱟ ᱡᱚᱛᱚᱜᱮ ᱧᱮᱞ ᱜᱮ ᱫᱚᱨᱠᱟᱨᱟ ᱪᱮᱫᱟᱜ ᱥᱮ ᱚᱱᱟ ᱫᱚ ᱟᱵᱚ ᱥᱟᱱᱛᱟᱲ ᱥᱚᱢᱟᱡᱽ ᱨᱮᱭᱟᱜ ᱡᱚᱛᱚ ᱠᱤᱪᱷᱩ ᱜᱮ ᱧᱮᱞ ᱫᱚᱨᱠᱟᱨᱟ ᱡᱚᱛᱚ ᱨᱮᱜᱮ ᱥᱩᱨ ᱫᱚᱨᱠᱟᱨᱟ ᱟᱵᱚᱣᱟᱜ ᱜᱮ ᱟᱵᱚ ᱜᱮ ᱡᱚᱫᱤ ᱵᱟᱵᱚᱱ ᱧᱮᱞᱟ ᱛᱟᱦᱞᱮ ᱚᱠᱚᱭ ᱧᱮᱞᱟ ᱡᱚᱛᱚ ᱨᱮᱜᱮ ᱥᱮᱞᱮᱫᱚᱜ ᱦᱩᱭᱩᱜᱼᱟ ᱟᱨ ᱱᱮᱛᱟᱨ ᱡᱟᱦᱟᱸ ᱵᱟᱯᱞᱟ ᱠᱚᱨᱮ ᱟᱹᱰᱤᱜᱟᱱ ᱞᱟᱭᱼᱞᱟᱠᱪᱟᱨ ᱡᱟᱦᱟᱸ ᱛᱤᱱᱟᱹᱜ ᱟᱫᱚᱜ ᱠᱟᱱᱟ ᱡᱟᱦᱟᱸ ᱠᱚ ᱱᱤᱭᱚᱢ ᱠᱟᱹᱱᱩᱱ ᱛᱟᱵᱚᱱ ᱵᱟᱯᱞᱟ ᱠᱚᱨᱮᱫ ᱵᱷᱟᱸᱰᱟᱱ ᱠᱚᱨᱮᱫ ᱟᱹᱰᱤ ᱠᱤᱪᱷᱩ ᱜᱮ ᱧᱮᱞ ᱫᱚᱨᱠᱟᱨᱟ ᱟᱨ ᱟᱹᱰᱤ ᱠᱤᱪᱷᱩ ᱜᱮ ᱟᱫᱚᱜ ᱠᱟᱱᱟ ᱡᱮᱢᱚᱱ ᱵᱟᱯᱞᱟ ᱠᱚᱨᱮᱫ ᱫᱚᱢᱮ ᱠᱤᱪᱷᱩ ᱱᱤᱭᱚᱢ ᱠᱚᱜᱮ ᱢᱮᱱᱟᱜᱼᱟ ᱚᱱᱟ ᱠᱚ ᱠᱚᱨᱟᱣᱫᱟ ᱟᱨ ᱡᱟᱦᱟᱸ ᱨᱟᱹᱥᱠᱟᱹ ᱥᱮᱫᱟᱭ ᱞᱮᱠᱟ ᱵᱟᱯᱞᱟ ᱠᱚᱨᱮᱫ ᱡᱟᱦᱟᱸ ᱨᱟᱹᱥᱠᱟᱹ ᱛᱟᱦᱮᱱᱟ ᱛᱩᱢᱫᱟᱜ ᱴᱟᱢᱟᱠ ᱟᱛᱮᱫ ᱚᱱᱟ ᱠᱚᱨᱮ ᱦᱚᱸ ᱠᱚᱲᱟ ᱦᱚᱯᱚᱱ ᱠᱚ ᱵᱟᱠᱚ ᱥᱮᱴᱮᱨᱚᱜ ᱠᱟᱱ ᱛᱟᱵᱚᱱᱟ ᱵᱟᱠᱚ ᱥᱮᱞᱮᱫᱚᱜ ᱠᱟᱱ ᱛᱟᱵᱚᱱᱟ ᱛᱩᱢᱫᱟᱜ ᱴᱟᱢᱟᱠ ᱨᱮ ᱱᱮᱛᱟᱨ ᱠᱚ ᱧᱮᱞᱚᱜᱼᱟ ᱵᱚᱠᱥ ᱨᱮ ᱥᱮᱨᱮᱧ ᱪᱟᱹᱞᱩ ᱠᱟᱛᱮᱫ ᱠᱚ ᱮᱱᱮᱡ ᱠᱟᱱᱟ ᱢᱚᱰᱟᱨᱱ ᱮᱱᱮᱡ ᱥᱮᱨᱮᱧ ᱠᱤᱱᱛᱩ ᱟᱵᱚ ᱡᱟᱦᱟᱸ ᱞᱟᱠᱪᱟᱨ ᱨᱮ ᱢᱮᱱᱟᱜ ᱛᱟᱵᱚᱱᱟ ᱫᱚᱝ ᱞᱟᱜᱽᱲᱮ ᱚᱱᱟ ᱠᱚᱫᱚ ᱵᱟᱠᱚ ᱮᱱᱮᱡ ᱠᱟᱱᱟ ᱥᱮᱠᱚ ᱞᱟᱡᱟᱜ ᱠᱟᱱᱟ ᱚᱱᱟ ᱮᱱᱮᱡ ᱛᱮ ᱱᱮᱛᱟᱨ ᱫᱚ ᱱᱮᱛᱟᱨ ᱨᱮᱱ ᱡᱩᱣᱟᱹᱱ ᱯᱤᱲᱦᱤ ᱠᱚᱫᱚ ᱠᱚ ᱞᱟᱡᱟᱜ ᱠᱟᱱᱟ ᱠᱚ ᱮᱱᱮᱡ ᱛᱮ ᱟᱫᱚᱧ ᱚᱱᱟᱜᱮ ᱟᱨ ᱟᱛᱳ ᱚᱲᱟᱜ ᱠᱚᱨᱮ ᱦᱚᱸ ᱡᱟᱦᱟᱱᱟᱜ ᱠᱟᱹᱢᱤ ᱨᱮᱜᱮ ᱡᱚᱯᱲᱟᱣ ᱵᱟᱵᱚ ᱛᱟᱦᱮᱱ ᱠᱟᱱᱟ ᱵᱟᱦᱟ ᱥᱚᱦᱨᱟᱭ ᱨᱮ ᱵᱟᱵᱚ ᱮᱱᱮᱡ ᱠᱟᱱᱟ ᱥᱳᱲᱮ ᱡᱚᱢ ᱦᱚᱸ ᱵᱟᱵᱚ ᱪᱟᱞᱟᱜ ᱠᱟᱱᱟ ᱡᱟᱹᱥᱛᱤ ᱜᱮ ᱵᱟᱠᱚ ᱪᱟᱞᱟᱜ ᱠᱟᱱᱟ ᱱᱮᱛᱟᱨ ᱫᱚ ᱟᱨ ᱟᱹᱰᱤ ᱠᱤᱪᱷᱩᱜᱮ ᱱᱚᱝᱠᱟ ᱡᱩᱫᱤ ᱟᱵᱚᱜᱮ ᱵᱟᱵᱚᱱ ᱧᱮᱞ ᱫᱟᱨᱟᱢᱟ ᱵᱟᱵᱚ ᱧᱮᱞ ᱫᱟᱨᱟᱢᱟ ᱛᱟᱦᱞᱮ ᱚᱱᱟ ᱠᱚ ᱡᱚᱛᱚᱜᱮ ᱟᱫᱚᱜ ᱛᱟᱵᱚᱱᱟ ᱟᱨ ᱵᱟᱹᱲᱤᱡ ᱜᱮ ᱯᱨᱚᱵᱷᱟᱵᱽ ᱫᱚᱭ ᱮᱢᱟ ᱯᱚᱨᱚᱵᱚᱨᱛᱤ ᱨᱮ ᱡᱚᱛᱚ ᱵᱚᱱ ᱟᱫ ᱞᱮᱠᱷᱟᱱ ᱫᱚ ᱚᱱᱟ ᱫᱚ ᱟᱹᱰᱤ ᱵᱟᱹᱲᱤᱡ ᱯᱨᱚᱵᱷᱟᱵᱽ ᱜᱮᱭ ᱮᱢᱟ ᱚᱱᱟ ᱛᱤᱧ ᱢᱮᱱᱟ ᱪᱟᱞᱟᱜ ᱫᱚ ᱟᱹᱰᱤᱜᱮ ᱫᱚᱨᱠᱟᱨᱟ ᱡᱷᱚᱛᱚ ᱜᱮ ᱧᱮᱞ ᱦᱩᱭᱩᱜ ᱛᱟᱵᱚᱱᱟ ᱟᱵᱚ ᱥᱚᱢᱟᱡᱽ ᱨᱮᱱᱟᱜ ᱞᱟᱭᱼᱞᱟᱠᱪᱟᱨ ᱡᱟᱦᱟᱸ ᱛᱤᱱᱟᱹᱜ ᱢᱟᱨᱮ ᱦᱟᱯᱲᱟᱢ ᱠᱚ ᱢᱮᱱᱟᱜ ᱠᱚ ᱛᱟᱵᱚᱱᱟ ᱩᱱᱠᱩ ᱴᱷᱮᱱ ᱠᱷᱚᱱ ᱟᱹᱰᱤ ᱠᱤᱪᱷᱩ ᱡᱤᱱᱤᱥ ᱥᱚᱝᱜᱨᱚᱦᱚ ᱦᱩᱭᱩᱜ ᱛᱟᱵᱚᱱᱟ ᱥᱮᱨᱮᱧ ᱠᱚ ᱟᱹᱰᱤ ᱥᱮᱫᱟᱭ ᱥᱮᱫᱟᱭᱟᱜ ᱥᱮᱨᱮᱧ ᱠᱚ ᱢᱮᱱᱟᱜᱼᱟ ᱚᱱᱟ ᱥᱮᱨᱮᱧ ᱠᱚ ᱥᱚᱝᱜᱨᱚᱦᱚ ᱦᱩᱭᱩᱜ ᱛᱟᱵᱚᱱᱟ ᱟᱹᱰᱤ ᱠᱤᱪᱷᱩᱜᱮ ᱟᱹᱰᱤ ᱱᱤᱭᱚᱢ ᱜᱟᱹᱦᱤᱨ ᱱᱤᱭᱚᱢ ᱠᱚ ᱢᱮᱱᱟᱜ ᱛᱟᱵᱚᱱᱟ ᱟᱨ ᱨᱤᱛᱤ ᱠᱚ ᱠᱤᱱᱛᱩ ᱚᱱᱟ ᱠᱚᱵᱚ ᱧᱮᱞᱚᱜ ᱠᱟᱱᱟ ᱡᱮ ᱟᱹᱰᱤ ᱠᱤᱪᱷᱩ ᱵᱚ ᱱᱮᱛᱟᱨ ᱵᱚ ᱵᱚᱫᱚᱞᱮᱫᱟ ᱟᱵᱚ ᱢᱟᱱᱮ ᱡᱩᱜᱽ ᱡᱩᱜᱽ ᱥᱟᱶᱛᱮ ᱵᱚ ᱚᱱᱟ ᱠᱚᱵᱚ ᱵᱚᱫᱚᱞᱮᱫᱟ ᱟᱨ ᱥᱮᱨᱮᱧ ᱠᱚᱦᱚᱸ ᱟᱹᱰᱤ ᱱᱟᱯᱟᱭ ᱱᱟᱯᱟᱭ ᱢᱮᱱᱟᱜᱼᱟ ᱥᱮᱨᱮᱧ ᱠᱚᱵᱚ ᱟᱫ ᱪᱟᱵᱟᱭᱮᱫᱟ ᱟᱵᱚ ᱜᱮ ᱵᱟᱵᱚ ᱥᱮᱴᱮᱨᱮᱫᱟ ᱵᱟᱵᱚ ᱥᱮᱞᱮᱫᱚᱜ ᱠᱟᱱᱟ ᱵᱟᱵᱚ ᱥᱮᱲᱟᱭ ᱞᱟᱹᱜᱤᱫᱚᱜ ᱠᱟᱱᱟ ᱚᱱᱟᱛᱮ ᱟᱹᱰᱤ ᱠᱤᱪᱷᱩ ᱜᱮ ᱟᱫᱚᱜ ᱠᱟᱱ ᱛᱟᱵᱚᱱᱟ ᱟᱫᱚᱧ ᱢᱮᱱᱟ ᱡᱷᱚᱛᱚ ᱠᱤᱪᱷᱩ ᱜᱮ ᱥᱚᱝᱜᱨᱚᱦᱚᱭ ᱛᱟᱵᱚᱱ ᱯᱮ ᱟᱨ ᱵᱚ ᱫᱚᱦᱚ ᱠᱟᱜᱼᱟ ᱡᱟᱭ ᱡᱩᱜᱽ ᱪᱮᱫᱟᱜ ᱥᱮ ᱟᱵᱚᱣᱟᱜ ᱟᱵᱚᱣᱟᱜ ᱥᱟᱶᱛᱟ ᱨᱮᱱᱟᱜ ᱟᱹᱨᱤᱪᱟᱹᱞᱤ ᱟᱵᱚ ᱜᱮᱵᱚ ᱵᱟᱧᱪᱟᱣ ᱵᱚᱱ ᱫᱚᱦᱚᱭᱟ ᱟᱨ ᱪᱟᱨᱪᱟᱜ ᱛᱟᱵᱚᱱᱟ ᱚᱱᱟ ᱜᱤᱧ ᱞᱟᱹᱭᱟ ᱡᱷᱚᱛᱚ ᱜᱮ ᱥᱮᱲᱟ ᱫᱚᱨᱠᱟᱨᱟ